ᱴᱚᱴᱷᱟ ᱨᱮ ᱥᱚᱨᱠᱟᱨᱤ ᱥᱟᱥᱚᱱ ᱵᱚᱱᱫᱤᱛ ᱚᱵᱷᱟᱵᱽ ᱟᱹᱰᱤ ᱜᱟᱱ ᱜᱮ ᱧᱮᱞᱚᱜ ᱠᱟᱱᱟ ᱱᱤᱛᱚᱜ ᱧᱮᱞᱚᱜ ᱠᱟᱱᱟ ᱟᱹᱛᱩ ᱚᱲᱟᱜ ᱨᱮᱱᱟᱜ ᱫᱟᱵ ᱫᱟᱜ ᱨᱮᱱᱟᱜ ᱚᱵᱷᱟᱵᱽ ᱥᱚᱨᱠᱟᱨᱤ ᱠᱷᱚᱱ ᱢᱟ ᱠᱩᱧ ᱵᱟᱝᱠᱚ ᱵᱮᱱᱟᱣ ᱠᱟᱜ ᱟ ᱡᱚᱫᱤᱣᱳ ᱞᱟᱦᱟ ᱢᱟᱲᱟᱝ ᱛᱮᱠᱚ ᱵᱮᱱᱟᱣ ᱞᱮᱫᱟ ᱚᱱᱟ ᱠᱚᱫᱚ ᱡᱷᱚᱛᱚ ᱫᱷᱟᱯ ᱵᱷᱚᱨᱟᱴ ᱪᱟᱵᱟᱣ ᱠᱟᱱᱟ ᱛᱚ ᱱᱤᱛᱚᱜ ᱡᱚᱫᱤᱣᱚ ᱠᱚᱞᱠᱚ ᱮᱢ ᱠᱟᱫᱟ ᱚᱱᱟ ᱠᱚᱞ ᱠᱚᱨᱮᱱᱟᱜ ᱫᱟᱜ ᱦᱚᱸ ᱴᱷᱤᱠ ᱥᱟᱺᱦᱤᱡ ᱵᱟᱝ ᱵᱷᱟᱹᱜᱤᱭᱟ ᱫᱟᱠᱟ ᱠᱚᱦᱚᱸ ᱤᱥᱤᱱ ᱞᱮᱱ ᱠᱷᱟᱱ ᱡᱟᱹᱣ ᱜᱚᱫᱚᱜ ᱠᱟᱱᱟ ᱫᱟᱹᱞ ᱠᱚ ᱵᱟᱝ ᱤᱥᱤᱱᱚᱜ ᱟ

ᱟᱹᱛᱩ ᱨᱮ ᱡᱩᱫᱤᱣᱚ ᱠᱚ ᱰᱷᱟᱞᱟᱭ ᱨᱟᱥᱛᱟ ᱠᱚ ᱵᱮᱱᱟᱣ ᱟᱠᱟᱫᱟ ᱥᱮᱨᱚᱠᱚᱢ ᱯᱩᱨᱟᱹᱯᱩᱨᱤ ᱫᱚ ᱵᱟᱝ ᱠᱚ ᱵᱮᱱᱟᱣ ᱟᱠᱟᱫᱟ ᱥᱟᱭᱤᱰ ᱛᱮ ᱱᱟᱞᱟ ᱦᱚᱸ ᱵᱟᱝ ᱠᱚ ᱮᱢ ᱠᱟᱣᱫᱟ ᱵᱟᱡᱟᱨ ᱱᱟᱜᱟᱨ ᱨᱮ ᱡᱮᱢᱚᱱ ᱥᱟᱭᱤᱰ ᱥᱟᱭᱤᱰ ᱛᱮ ᱱᱟᱞᱟ ᱠᱚ ᱮᱢ ᱠᱟᱣᱫᱟ ᱟᱹᱛᱩ ᱨᱮᱫᱚ ᱵᱟᱝ ᱠᱚ ᱮᱢ ᱠᱟᱣᱫᱟ ᱦᱩ ᱵᱟᱸᱫᱽ ᱯᱩᱠᱷᱨᱤ ᱦᱚᱸ ᱡᱩᱫᱤᱭᱚ ᱦᱚ ᱠᱚ ᱛᱟᱲᱟᱣ ᱟᱠᱟᱫᱟ ᱯᱩᱨᱟᱹ ᱯᱩᱨᱤ ᱥᱚᱢᱯᱩᱨᱱᱚ ᱫᱚ ᱚᱠᱟᱴᱟᱜ ᱦᱚᱸ ᱵᱟᱝ ᱠᱚ ᱠᱚᱨᱟᱣ ᱟᱠᱟᱫᱟ ᱧᱩᱛᱩᱢ ᱜᱮ ᱪᱤᱸᱜᱽᱨᱤ ᱰᱩᱵᱷᱟᱜ ᱠᱚ ᱪᱮᱫ ᱠᱚᱠᱚ ᱵᱮᱱᱟᱣ ᱟᱠᱟᱫᱟ ᱚᱱᱟ ᱠᱚᱦᱚᱸ ᱵᱟᱝ ᱯᱩᱨᱟᱹᱣ ᱟᱠᱟᱱᱟ ᱵᱟᱸᱫᱷ ᱠᱚ ᱵᱮᱱᱟᱣ ᱠᱮᱫ ᱨᱮᱦᱚᱸ ᱚᱨᱫᱷᱮᱠ ᱚᱨᱫᱷᱮᱠ ᱵᱟᱸᱫᱷ ᱨᱮ ᱫᱤᱠᱩ ᱟᱹᱛᱩ ᱠᱚᱨᱮᱫ ᱫᱚ ᱥᱤᱲᱤ ᱠᱚᱠᱚ ᱵᱟᱹᱭᱥᱟᱹᱣᱟᱜ ᱠᱚᱣᱟ ᱦᱚᱲ ᱟᱛᱳ ᱫᱚ ᱚᱱᱟ ᱨᱮᱱᱟᱜ ᱠᱚᱱᱚ ᱵᱮᱵᱚᱥᱛᱟ ᱵᱟᱹᱱᱩᱜᱼᱟ ᱟᱨ ᱚᱱᱟ ᱡᱟᱦᱟᱸ ᱵᱷᱟᱛᱟ ᱠᱚᱠᱚ ᱮᱢᱟ ᱠᱚ ᱠᱟᱱᱟ ᱚᱱᱟ ᱦᱚᱸ ᱵᱚᱭᱚᱥᱠᱚ ᱵᱷᱟᱛᱟ ᱮᱢ ᱫᱟᱠᱚ ᱠᱤᱪᱷᱩ ᱠᱤᱪᱷᱩ ᱦᱚᱲ ᱠᱚ ᱧᱟᱢᱫᱟ ᱡᱷᱚᱛᱚ ᱦᱚᱲ ᱫᱚ ᱵᱟᱝ ᱠᱚ ᱧᱟᱢ ᱮᱫᱟ ᱛᱚ ᱥᱚᱨᱠᱟᱨᱤ ᱠᱷᱟᱛᱟ ᱨᱮᱫᱚ ᱨᱟᱠᱟᱵ ᱠᱟᱱᱟ ᱟᱹᱛᱩ ᱚᱲᱟᱜ ᱨᱮᱱ ᱚᱲᱟᱜ ᱠᱚ ᱵᱮᱵᱚᱥᱛᱷᱟ ᱟᱠᱚ ᱠᱟᱱᱟ ᱡᱟᱦᱟᱸᱭ ᱧᱟᱢ ᱮᱫᱟ ᱩᱱᱤ ᱫᱚ ᱵᱟᱨ ᱵᱟᱨᱮ ᱧᱟᱢ ᱮᱫᱟ ᱟᱨ ᱡᱟᱦᱟᱸᱭ ᱵᱟᱭ ᱧᱟᱢ ᱮᱫᱟ ᱩᱱᱤ ᱫᱚ ᱵᱟᱭ ᱧᱟᱢ ᱮᱫᱟ ᱱᱚᱝᱠᱟ ᱜᱮ ᱡᱩᱫᱤ ᱡᱷᱚᱛᱚ ᱦᱚᱲ ᱢᱤᱫ ᱥᱚᱢᱟᱱ ᱛᱮ ᱥᱚᱨᱠᱟᱨᱤ ᱮᱢ ᱠᱮᱠᱚᱣᱟᱭ ᱧᱮᱞ ᱠᱮᱭᱟᱭ ᱛᱟᱦᱚᱞᱮ ᱡᱟᱦᱟᱸᱭ ᱨᱮᱸᱜᱮᱡ ᱦᱚᱲᱟᱜ ᱫᱚ ᱮᱠᱟᱞ ᱜᱮ ᱚᱲᱟᱜ ᱵᱟᱹᱱᱩᱜ ᱛᱟᱠᱚᱣᱟ ᱩᱱᱠᱩ ᱫᱚ ᱴᱷᱤᱠ ᱥᱟᱺᱦᱤᱡ ᱠᱚ ᱛᱟᱦᱮᱸ ᱫᱟᱲᱮᱠᱚᱜᱼᱟ ᱚᱲᱟᱜ ᱦᱚᱸ ᱡᱟᱦᱟᱸᱭ ᱮᱢᱚᱜ ᱠᱟᱱᱟᱭ ᱚᱱᱟ ᱛᱮᱜᱮ ᱚᱲᱟᱜ ᱫᱩᱣᱟᱹᱨ ᱫᱚᱠᱚ ᱵᱮᱱᱟᱣ ᱫᱟᱲᱮᱠᱮᱭᱟ ᱛᱟᱦᱮᱸ ᱠᱚᱜ ᱟ ᱠᱚ ᱵᱮᱥ ᱴᱷᱤᱠ